ᱟᱞᱮ ᱱᱚᱰᱮ ᱟᱛᱳ ᱨᱮ ᱟᱹᱰᱤ ᱢᱟᱨᱟᱝ ᱜᱚᱰᱟ ᱢᱮᱱᱟᱜᱼᱟ ᱟᱫᱚ ᱚᱱᱟ ᱜᱚᱰᱟ ᱟᱞᱮ ᱵᱚᱞ ᱠᱚᱞᱮ ᱮᱱᱮᱡᱼᱟ ᱵᱚᱞ ᱠᱚᱞᱮ ᱮᱱᱮᱡ ᱟ ᱟᱨ ᱠᱨᱤᱠᱮᱴ ᱠᱚᱞᱮ ᱮᱱᱮᱡᱼᱟ ᱟᱫᱚ ᱞᱟᱹᱜᱤᱫ ᱛᱮ ᱚᱱᱟ ᱢᱟᱲᱟᱝ ᱨᱮ ᱠᱟᱹᱡ ᱛᱟᱞᱟᱝ ᱦᱚᱲᱢᱚ ᱠᱚ ᱯᱷᱟᱹᱴᱠᱟᱨᱚᱜ ᱞᱮᱠᱟ ᱚᱱᱮ ᱚᱸᱰᱮᱞᱮ ᱫᱟᱹᱲ ᱟᱹᱪᱩᱨᱚᱜᱼᱟ ᱫᱟᱹᱲ ᱟᱪᱩᱨᱚᱜ ᱟᱞᱮ ᱟᱨ ᱦᱚᱲᱢᱚ ᱠᱚ ᱯᱷᱟᱴᱠᱟᱨ ᱞᱮᱠᱟᱛᱮ ᱟᱨ ᱦᱚᱸ ᱮᱢᱟᱱ ᱞᱮᱠᱟᱞᱮ ᱫᱩᱲᱩᱵ ᱟᱞᱮ ᱛᱤᱸᱜᱩᱱᱟᱞᱮ ᱮᱛᱚᱢ ᱠᱚᱧᱮ ᱥᱟᱢᱟᱝ ᱟᱨ ᱛᱟᱭᱚᱢ ᱚᱱᱠᱟᱞᱮ ᱫᱟᱹᱲᱟ ᱟᱫᱚ ᱚᱱᱟ ᱱᱚᱣᱟ ᱦᱚᱲᱢᱚ ᱫᱚ ᱛᱚᱵᱮᱭᱟᱱᱟ ᱢᱟᱱᱮ ᱡᱳᱜᱤᱝ ᱞᱟᱹᱜᱤᱫ ᱫᱚ ᱱᱟᱯᱟᱭ ᱫᱚᱨᱠᱟᱨᱚᱜᱼᱟ ᱟᱨ ᱱᱚᱣᱟ ᱫᱟᱹᱲ ᱞᱮᱠᱷᱟᱱ ᱱᱚᱣᱟ ᱦᱚᱲᱢᱚ ᱨᱮ ᱨᱳᱜᱟᱜ ᱟᱡᱟᱨᱟᱜ ᱵᱟᱭ ᱦᱤᱡᱩᱜᱼᱟ ᱱᱚᱣᱟ ᱡᱤᱣᱤ ᱦᱚᱲᱢᱚ ᱨᱮ ᱱᱟᱯᱟᱭ ᱛᱟᱦᱮᱱᱟ ᱚᱱᱟ ᱤᱫᱤᱛᱮ ᱵᱚᱞ ᱮᱱᱮᱡ ᱠᱚᱫᱚ ᱟᱹᱰᱤ ᱫᱚᱨᱠᱟᱨ ᱠᱟᱱ ᱜᱮᱭᱟ ᱠᱨᱤᱠᱮᱴ ᱮᱱᱮᱡ ᱠᱚ ᱟᱹᱰᱤ ᱫᱚᱨᱠᱟᱨ ᱠᱟᱱ ᱜᱮᱭᱟ ᱥᱤᱛᱩᱝ ᱨᱮᱫᱚ ᱵᱟᱝ ᱮᱱᱮᱡ ᱫᱚᱨᱠᱟᱨᱚᱜᱼᱟ ᱚᱱᱠᱟ ᱫᱚ ᱩᱢᱩᱞ ᱵᱮᱲᱟ ᱠᱚᱨᱮᱜᱮ ᱡᱟᱦᱟᱱᱟᱜ ᱠᱚᱜᱮ ᱠᱚᱨᱟᱣᱢᱮ ᱟᱫᱚ ᱱᱚᱣᱟ ᱡᱤᱣᱤ ᱦᱚᱲᱢᱚ ᱱᱟᱯᱟᱭ ᱛᱟᱦᱮᱱ ᱞᱟᱹᱜᱤᱫ ᱫᱚ ᱵᱟᱢ ᱵᱮᱭᱭᱟᱢ ᱞᱮᱠᱷᱟᱱ ᱫᱚ ᱱᱟᱯᱟᱭ ᱵᱟᱭ ᱛᱟᱦᱮᱱᱟ ᱚᱱᱟ ᱤᱫᱤᱛᱤᱧ ᱢᱮᱱᱮᱫᱟ ᱡᱮᱢᱚᱱᱮ ᱡᱤᱣᱤ ᱦᱚᱲᱢᱚ ᱱᱟᱯᱟᱭ ᱠᱷᱚᱡᱽ ᱠᱷᱟᱱ ᱫᱚᱢ ᱟᱢ ᱥᱮᱛᱟᱜ ᱵᱮᱲᱟ ᱫᱟᱹᱲᱢᱮ ᱟᱨ ᱠᱟᱹᱡ ᱛᱟᱞᱟᱝ ᱦᱚᱲᱢᱚ ᱠᱚ ᱮᱹᱠᱥᱟᱨ ᱥᱟᱭᱤᱡᱽ ᱵᱟᱲᱟ ᱧᱚᱜᱽ ᱢᱮ ᱧᱮ ᱱᱟᱯᱟᱭ ᱛᱟᱦᱮᱱᱢᱟ ᱢᱮᱱᱠᱷᱟᱱ ᱫᱚ ᱟᱢᱟᱜ ᱦᱚᱡᱚᱢ ᱠᱚ ᱵᱮᱥ ᱛᱮ ᱪᱟᱞᱟᱜᱼᱟ ᱟᱢᱟᱜ ᱦᱚᱲᱢᱚ ᱦᱚᱸ ᱱᱟᱯᱟᱭ ᱛᱟᱦᱮᱱᱟ ᱚᱱᱟ ᱤᱫᱤᱛᱮ ᱱᱚᱣᱟ ᱮᱹᱠᱥᱟᱨ ᱥᱟᱭᱤᱡᱽ ᱠᱚᱫᱚ ᱟᱹᱰᱤᱜᱮ ᱫᱚᱨᱠᱟᱨ ᱠᱟᱱᱟ